ᱤᱧ ᱫᱚ ᱢᱤᱫᱴᱤᱡ ᱚᱱᱚᱲᱦᱮ ᱚᱞᱟᱹᱧ ᱟᱨ ᱟᱹᱰᱤ ᱜᱟᱱ ᱟᱭᱢᱟ ᱠᱩᱠᱢᱩ ᱢᱮᱱᱟᱜᱼᱟ ᱟᱨ ᱤᱧ ᱦᱚᱸ ᱢᱟᱨᱟᱝ ᱦᱚᱲ ᱤᱧ ᱵᱮᱱᱟᱣᱟᱜ ᱢᱟ ᱠᱟᱹᱦᱱᱤ ᱚᱞ ᱠᱟᱛᱮ ᱜᱟᱜ ᱜᱟᱵᱟᱱ ᱠᱟᱹᱦᱱᱤ ᱵᱮᱱᱟᱣ ᱠᱟᱛᱮ ᱦᱚᱲ ᱠᱚ ᱯᱟᱥᱱᱟᱣ ᱟᱠᱚᱣᱟᱹᱧ ᱟᱨ ᱚᱱᱟ ᱯᱟᱲᱦᱟᱣ ᱠᱚ ᱟᱨ ᱡᱟᱦᱟᱸ ᱛᱤᱥ ᱱᱮᱛᱟᱨᱢᱟ ᱡᱟᱦᱟᱸ ᱛᱤᱥ ᱜᱮ ᱜᱚᱡ ᱜᱩᱨ ᱦᱩᱭᱩᱜ ᱠᱟᱱᱟ ᱮᱱᱠᱷᱟᱱ ᱫᱚ ᱡᱟᱦᱟᱸ ᱞᱮᱠᱟ ᱱᱚᱣᱟ ᱠᱷᱟᱹᱛᱤᱨ ᱛᱮ ᱴᱟᱴᱠᱟᱢ ᱜᱩᱨᱩᱜ ᱨᱮᱦᱚᱢ ᱱᱚᱝᱠᱟ ᱡᱟᱦᱟᱱᱟᱜᱮᱢ ᱚᱞ ᱠᱟᱜᱼᱟ ᱮᱱᱠᱷᱟᱱ ᱫᱚ ᱡᱟᱦᱟᱸ ᱛᱤᱥ ᱫᱚ ᱟᱜᱟᱨ

ᱯᱟᱹᱨᱥᱤ ᱯᱚᱦᱟ ᱩᱱᱤ ᱦᱚᱛᱚ ᱡᱚᱛᱚᱱ ᱫᱚᱦᱚᱭᱯᱮ ᱟᱨ ᱡᱚᱛᱚ ᱦᱚᱲ ᱱᱤᱛᱚᱜ ᱚᱱᱟ ᱯᱟᱹᱨᱥᱤ ᱯᱚᱦᱟ ᱵᱚᱱ ᱧᱮᱞᱮᱜᱼᱟ ᱟᱨ ᱚᱱᱟ ᱵᱚᱱ ᱯᱟᱲᱦᱟᱣ ᱮᱜᱼᱟ ᱡᱚᱛᱚᱱ ᱫᱚᱦᱚᱭᱮᱜ ᱵᱚᱱ ᱱᱤᱛᱚᱜ ᱟᱡ ᱜᱚᱡ ᱠᱟᱱ ᱨᱮᱦᱚᱸ ᱟᱵᱚ ᱩᱱᱤ ᱵᱚᱱ ᱩᱭᱦᱟᱹᱨᱮ ᱠᱟᱱ ᱜᱮᱭᱟ ᱚᱱᱠᱟ ᱜᱮ ᱤᱧ ᱦᱚᱸ ᱟᱜᱚᱨ ᱵᱮᱱᱟᱜ ᱟᱹᱧ ᱟᱨᱮᱧ ᱯᱟᱲᱦᱟᱜᱼᱟ ᱵᱮᱱᱟᱣ ᱟᱹᱧ ᱠᱟᱹᱦᱱᱤ ᱠᱚ ᱡᱟᱦᱟᱱ ᱠᱟᱹᱦᱱᱤ ᱠᱚ ᱚᱞ ᱠᱟᱜ ᱟᱹᱧ ᱮᱱᱠᱷᱟᱱ ᱫᱚ ᱤᱧ ᱦᱚᱸ ᱡᱟᱦᱟᱸ ᱛᱤᱥ ᱯᱚᱛᱚᱵ ᱤᱧ ᱵᱮᱱᱟᱣ ᱫᱟᱲᱮᱭᱟᱜ ᱠᱷᱟᱱ ᱫᱚ ᱤᱧ ᱦᱚᱸ ᱚᱱᱠᱟ ᱜᱮᱠᱚ ᱩᱭᱦᱟᱹᱨᱤᱧᱟ ᱟᱨ ᱚᱱᱟ ᱯᱚᱛᱚᱵ ᱠᱚ ᱟᱹᱠᱷᱨᱤᱧ ᱠᱟᱛᱮᱫ ᱜᱮ ᱡᱚᱫᱤ ᱟᱹᱠᱷᱨᱤᱧᱟᱧ ᱮᱱᱠᱷᱟᱱ ᱫᱚ ᱯᱩᱭᱥᱟᱹᱢᱟᱢ ᱠᱟᱢᱟᱣ ᱜᱮᱭᱟ ᱟᱫᱚ ᱚᱱᱟ ᱨᱮᱱᱟᱜ ᱜᱮ ᱱᱚᱣᱟ ᱠᱟᱹᱦᱱᱤ ᱚᱞ ᱠᱟᱛᱮ ᱡᱟᱦᱟᱸ ᱛᱤᱱᱟᱹᱜ ᱨᱮ ᱦᱚᱸ ᱛᱚ ᱠᱟᱹᱣᱰᱤᱢᱟ ᱠᱟᱢᱟᱜ ᱜᱮᱭᱟ ᱥᱮ ᱟᱫᱚ ᱚᱱᱟ ᱦᱚᱸ ᱠᱟᱹᱣᱰᱤ ᱠᱟᱢᱟᱣ ᱨᱮᱭᱟᱜ ᱮᱠᱴᱩ ᱯᱚᱛᱚᱵ ᱦᱚᱸ ᱤᱭᱟᱹ ᱠᱟᱱᱟ ᱟᱨ ᱤᱪᱪᱷᱟᱹ ᱦᱚᱸ ᱛᱟᱦᱮᱱᱟ ᱠᱤ ᱤᱧ ᱫᱚ ᱱᱚᱝᱠᱟᱭᱟᱹᱧ ᱜᱚᱡ ᱠᱟᱛᱮ ᱛᱮ ᱤᱧᱟᱹᱧ ᱧᱩᱛᱩᱢ ᱛᱟᱦᱮᱱᱟ ᱜᱚᱴᱟ ᱵᱤᱦᱟᱨ ᱵᱮᱝᱜᱚᱞ ᱳᱰᱤᱥᱟ ᱛᱮ ᱤᱧᱟᱜ ᱯᱚᱛᱚᱵ ᱠᱚ ᱯᱟᱲᱦᱟᱣᱟ ᱟᱨ ᱩᱠᱩᱣᱟᱜ ᱢᱚᱱᱮ ᱨᱮ ᱤᱧᱟᱹᱜ ᱤᱭᱟᱹ ᱛᱟᱦᱮᱱᱟ ᱤᱧ ᱜᱚᱡ ᱠᱟᱛᱮ ᱦᱚᱸ ᱵᱟᱢ ᱜᱩᱡᱩᱜᱼᱟ ᱟᱨ ᱚᱱᱠᱟ ᱜᱮ ᱪᱮᱫ ᱠᱚ ᱢᱮᱱᱟ ᱡᱟᱦᱟᱱᱟᱜ ᱜᱮ ᱤᱭᱟᱹ ᱦᱩᱭᱩᱜᱼᱟ ᱟᱨ ᱜᱚᱡ ᱠᱟᱛᱮ ᱦᱚᱸ ᱵᱟᱢ ᱜᱩᱡᱩᱜᱼᱟ ᱡᱟᱦᱟᱱᱟᱜ ᱚᱱᱠᱟᱢ ᱚᱞ ᱠᱟᱜ ᱠᱷᱟᱱ ᱫᱚ ᱡᱟᱦᱟᱸᱭ ᱯᱟᱲᱦᱟᱣᱟᱭ ᱩᱱᱤ ᱦᱚᱸ ᱵᱮᱥ ᱫᱷᱟᱨᱟ ᱵᱩᱡᱷᱟᱹᱣᱟᱭ ᱟᱨ ᱩᱱᱤ ᱦᱚᱸ ᱩᱭᱦᱟᱹᱨ ᱢᱮᱭᱟᱭ ᱠᱤ ᱱᱚᱝᱠᱟ ᱚᱞ ᱞᱮᱱᱟ ᱟᱨ ᱟᱹᱰᱤ ᱰᱷᱮᱨ ᱜᱮ ᱚᱱᱠᱟ ᱜᱮ ᱠᱩᱠᱢᱩ ᱢᱮᱱᱟᱜᱼᱟ ᱡᱮᱢᱚᱱ ᱛᱮᱦᱮᱧ ᱯᱟᱲᱦᱟᱜᱼᱟ ᱟᱨ ᱚᱠᱛᱚ ᱤᱧᱟᱹᱜ ᱡᱟᱦᱟᱸ ᱛᱤᱥ ᱵᱟᱝ ᱡᱟᱦᱟᱸ ᱛᱤᱥᱛᱮ ᱠᱤᱛᱟᱹᱵ ᱤᱧ ᱤᱭᱟᱹ ᱦᱚᱪᱚᱭᱟ ᱯᱚᱛᱚᱵ ᱤᱧ ᱵᱮᱱᱟᱣ ᱦᱚᱪᱚᱭᱟ ᱟᱨ ᱯᱚᱛᱚᱵ ᱵᱮᱱᱟᱣ ᱠᱟᱛᱮ ᱟᱹᱠᱷᱨᱤᱧᱟᱹᱧ ᱚᱱᱟ ᱜᱮ ᱫᱤᱥᱚᱢ ᱫᱤᱥᱚᱢ ᱵᱤᱦᱟᱨ ᱵᱮᱝᱜᱚᱞ ᱳᱰᱤᱥᱟ ᱜᱚᱴᱟ ᱠᱚ ᱧᱮᱞ ᱠᱷᱟᱱ ᱫᱚ ᱟᱨ ᱤᱧᱟᱹᱜ ᱧᱩᱛᱩᱢ ᱜᱮ ᱛᱟᱦᱮᱱᱟ ᱚᱱᱠᱟ ᱠᱟᱛᱮ